ᱵᱤᱱᱟᱹ ᱦᱚᱭᱦᱤᱸᱥᱤᱫᱽ ᱨᱮ ᱡᱟᱦᱟᱸ ᱞᱮᱠᱟ ᱞᱚᱞᱚ ᱨᱮᱭᱟᱲ ᱫᱟᱜ ᱫᱟᱜᱟᱭ ᱤᱱᱟᱹ ᱚᱠᱛᱚ ᱨᱮ ᱫᱟᱹᱲ ᱨᱮᱭᱟᱜ ᱠᱤᱪᱷᱩ ᱫᱚ ᱱᱚᱣᱟ ᱠᱟᱱᱟ ᱡᱟᱦᱟᱸ ᱦᱤᱥᱟᱹᱵᱽ ᱛᱮ ᱞᱚᱞᱚ ᱨᱮᱭᱟᱲᱮ ᱫᱟᱜᱮᱫᱟ ᱟᱹᱰᱤ ᱩᱥᱟᱹᱨᱟ ᱥᱟᱺᱦᱤᱡ ᱟᱵᱤᱱ ᱥᱩᱨ ᱨᱮ ᱡᱟᱦᱟᱸ ᱩᱢᱩᱞ ᱞᱮᱠᱟᱱ ᱡᱟᱭᱜᱟ ᱛᱟᱦᱮᱱᱟ ᱚᱲᱟᱜ ᱞᱮᱠᱟᱱᱟᱜ ᱚᱸᱰᱮ ᱜᱮ ᱪᱟᱞᱟᱣ ᱠᱟᱛᱮᱫ ᱵᱤᱱ ᱩᱢᱩᱞ ᱧᱚᱜᱚᱜᱼᱟ ᱡᱚᱵᱽᱛᱚᱠ ᱚᱱᱟ ᱨᱮᱭᱟᱲ ᱫᱟᱜ ᱠᱚ ᱟᱹᱣᱨᱤ ᱪᱟᱵᱟᱜ ᱵᱷᱳᱨ ᱚᱸᱰᱮ ᱩᱱ ᱟᱥᱲᱟ ᱠᱤᱱ ᱦᱟᱛᱟᱣ ᱦᱟᱛᱟᱲ ᱠᱟᱜᱼᱟ ᱟᱨ ᱚᱱᱟ ᱛᱟᱞᱟᱨᱮ ᱫᱟᱹᱲ ᱞᱟᱹᱜᱤᱫ ᱫᱚ ᱵᱟᱭ ᱴᱷᱤᱠᱩᱜ ᱠᱟᱱᱟ ᱡᱟᱦᱟᱸ ᱦᱤᱥᱟᱹᱵᱽᱛᱮ ᱱᱤᱡᱮᱨ ᱪᱮᱛᱟᱱ ᱨᱮᱦᱚᱸ ᱦᱚᱨ ᱵᱤᱨ ᱨᱮ ᱵᱤᱯᱚᱫᱽ ᱛᱟᱦᱮᱱᱟ ᱡᱟᱦᱟᱸ ᱠᱤ ᱟᱵᱚ ᱚᱱᱟ ᱥᱩᱨ ᱥᱩᱯᱩᱨ ᱨᱮ ᱧᱮᱞᱠᱮᱫ ᱟᱹᱵᱤᱱ ᱚᱲᱟᱜ ᱫᱩᱣᱟᱹᱨ ᱞᱮᱠᱟᱱ ᱡᱟᱭᱜᱟ ᱚᱸᱰᱮ ᱟᱹᱵᱤᱱ ᱵᱤᱱ ᱡᱤᱨᱟᱹᱣ ᱦᱟᱛᱟᱲ ᱠᱚᱜᱼᱟ ᱡᱚᱵᱽᱛᱚᱠ ᱚᱱᱟ ᱦᱚᱭᱦᱤᱸᱥᱤᱫ ᱚᱱᱟ ᱫᱟᱜ ᱠᱚ ᱟᱹᱣᱨᱤ ᱪᱟᱵᱟᱜ ᱵᱷᱩᱨ ᱚᱸᱰᱮ ᱟᱹᱵᱤᱱ ᱵᱤᱱ ᱡᱤᱨᱟᱹᱣ ᱦᱟᱛᱟᱲ ᱠᱚᱜᱼᱟ ᱡᱟᱦᱟᱸ ᱥᱮᱫᱛᱮ ᱟᱹᱣᱨᱤ ᱛᱷᱤᱨ ᱵᱷᱩᱨ ᱫᱚ ᱚᱸᱰᱮ ᱛᱟᱦᱮᱸ ᱦᱟᱛᱟᱲᱚᱜ ᱵᱮᱱ ᱟᱨ ᱵᱟᱝᱠᱷᱟᱱ ᱚᱱᱟ ᱛᱩᱞᱟᱹᱡ ᱵᱮᱱ ᱪᱟᱞᱟᱜᱼᱟ ᱟᱹᱰᱤᱜᱟᱱ ᱮᱴᱠᱮᱴᱚᱬᱮ ᱜᱷᱚᱴᱟᱣ ᱫᱟᱲᱮᱭᱟᱜᱼᱟ ᱡᱟᱦᱟᱸ ᱛᱮ ᱟᱵᱤᱱ ᱱᱤᱡᱮ ᱦᱚᱸ ᱵᱟᱵᱤᱱ ᱛᱟᱦᱮᱸ ᱫᱟᱲᱮᱭᱟᱜᱼᱟ ᱮᱱᱮ ᱤᱱᱟᱹ ᱠᱚᱜᱮ ᱱᱚᱣᱟ ᱨᱮᱭᱟᱜ ᱫᱚ ᱦᱩᱭᱩᱜ ᱠᱟᱱᱟ ᱡᱟᱹᱥᱛᱤ ᱫᱟᱹᱲ ᱠᱟᱛᱮᱫ ᱦᱚᱸ ᱵᱟᱭ ᱴᱷᱤᱠᱟᱹᱜᱼᱟ ᱟᱛᱷᱟᱹᱲᱤ ᱵᱤᱱ ᱫᱟᱹᱲᱼᱫᱟᱹᱲ ᱛᱮᱵᱤᱱ ᱫᱟᱹᱲ ᱢᱩᱥᱠᱤᱞᱚᱜᱼᱟ ᱛᱳ ᱥᱩᱨ ᱥᱩᱯᱩᱨ ᱨᱮ ᱡᱟᱦᱟᱱᱟᱜ ᱛᱟᱦᱮᱱᱟ ᱩᱢᱩᱞ ᱡᱤᱱᱤᱥ ᱠᱚ ᱚᱸᱰᱮ ᱟᱹᱵᱤᱱ ᱵᱤᱱ ᱩᱢᱩᱞ ᱫᱟᱲᱮᱭᱟᱜᱼᱟ